ᱪᱟᱥ ᱠᱟᱹᱢᱤ ᱫᱚ ᱯᱩᱨᱟᱹᱼᱯᱩᱨᱤ ᱦᱚᱭ ᱦᱤᱸᱥᱤᱫ ᱫᱟᱜ ᱡᱟᱹᱯᱩᱫ ᱚᱱᱟ ᱛᱮᱜᱮ ᱦᱩᱭᱩᱜᱼᱟ ᱡᱮᱢᱚᱱ ᱫᱟᱜ ᱵᱟᱭ ᱫᱟᱜ ᱞᱮᱠᱷᱟᱱ ᱦᱳᱲᱳ ᱵᱟᱝ ᱦᱩᱭᱩᱜᱼᱟ ᱟᱨᱚ ᱮᱢᱟᱱ ᱛᱮᱭᱟᱜ ᱥᱚᱵᱡᱤ ᱠᱚᱦᱚᱸ ᱵᱟᱝ ᱦᱩᱭᱩᱜᱼᱟ ᱟᱞᱩ ᱠᱚ ᱯᱮᱸᱭᱟᱡ ᱠᱚ ᱛᱩᱲᱤ ᱠᱚ ᱡᱷᱚᱛᱚ ᱜᱮ ᱫᱟᱜ ᱨᱮᱱᱟᱜ ᱜᱮ ᱯᱨᱚᱭᱳᱡᱚᱱ ᱠᱟᱱᱟ ᱦᱚᱭ ᱦᱤᱸᱥᱤᱫ ᱦᱚᱸ ᱯᱚᱭᱳᱡᱚᱱ ᱠᱟᱱᱟ ᱫᱟᱜ ᱫᱟᱜ ᱦᱚᱭ ᱤᱭᱟᱹ ᱡᱷᱚᱛᱚ ᱜᱮ ᱫᱚᱨᱠᱟᱨᱚᱜᱼᱟ ᱚᱱᱟ ᱦᱚᱛᱮᱡ ᱛᱮᱜᱮ ᱦᱚᱭ ᱦᱤᱸᱥᱤᱫ ᱫᱟᱜ ᱚᱱᱟ ᱠᱚᱫᱚ ᱡᱷᱚᱛᱚ ᱤᱭᱟᱹ ᱨᱮᱜᱮ ᱯᱨᱚᱭᱳᱡᱚᱱ ᱪᱟᱥ ᱠᱟᱜ ᱪᱟᱥ ᱠᱟᱹᱢᱤ ᱨᱮᱱᱟᱜ ᱫᱚ ᱫᱟᱜ ᱪᱷᱟᱲᱟ ᱫᱚ ᱵᱟᱝ ᱜᱟᱱᱚᱜᱼᱟ